ᱟᱹᱠᱤᱞ ᱟᱹᱠᱤᱞ ᱦᱩᱭᱩᱜ ᱠᱟᱱᱟ ᱢᱤᱫᱴᱤᱡ ᱡᱮᱢᱚᱱ ᱢᱤᱫᱴᱤᱡ ᱜᱤᱫᱽᱨᱟᱹ ᱵᱟᱠᱷᱟᱱ ᱡᱟᱦᱟᱸᱭ ᱜᱮ ᱠᱟᱹᱴᱤᱡ ᱠᱟᱹᱴᱤᱡ ᱠᱷᱚᱱ ᱡᱩᱫᱤ ᱢᱤᱫᱴᱤᱡ ᱟᱢ ᱜᱤᱫᱽᱨᱟᱹ ᱟᱹᱠᱤᱞᱮᱢ ᱮᱢᱟᱭᱟ ᱵᱟᱝᱠᱷᱟᱱ ᱡᱟᱦᱟᱱᱟᱜ ᱚᱞᱚᱜ ᱯᱟᱲᱦᱟᱣ ᱵᱷᱮᱡᱟᱭᱟ ᱟᱹᱠᱤᱞ ᱢᱟᱱᱮ ᱚᱞᱚᱜ ᱯᱟᱲᱦᱟᱣ ᱡᱟᱦᱟᱱᱟᱜ ᱡᱩᱫᱤ ᱢᱤᱫᱴᱤᱡ ᱚᱞᱚᱜ ᱯᱟᱲᱦᱟᱣ ᱯᱩᱨᱟᱹ ᱵᱮᱥᱮ ᱫᱟᱲᱮᱭᱟᱜᱼᱟ ᱮᱱᱠᱷᱟ ᱫᱚ ᱩᱱᱤ ᱡᱟᱦᱟᱸ ᱛᱤᱥ ᱵᱷᱚᱵᱤᱥᱥᱚᱛ ᱨᱮᱭᱟᱜ ᱢᱟᱱᱮ ᱫᱤᱥᱚᱢ ᱫᱩᱱᱤᱭᱟᱹ ᱵᱟᱦᱨᱮ ᱦᱚᱸᱭ ᱪᱟᱞᱟᱣ ᱫᱟᱲᱮᱭᱟᱜᱼᱟ ᱡᱮᱢᱚᱱ ᱟᱡᱟᱜ ᱵᱷᱚᱵᱤᱥᱥᱛᱚ ᱜᱚᱴᱟ ᱯᱟᱲᱟᱭ ᱩᱭᱦᱟᱹᱨ ᱪᱤᱱᱛᱟᱹ ᱫᱟᱲᱮᱭᱟᱜᱼᱟ ᱪᱤᱱᱛᱟᱹᱭᱟ ᱟᱨ ᱢᱤᱫᱴᱤᱡ ᱜᱤᱫᱽᱨᱟᱹ ᱡᱩᱫᱤ ᱚᱞᱚᱜ ᱮ ᱫᱟᱲᱮᱭᱟᱜᱼᱟ ᱮᱱᱠᱷᱟᱱ ᱵᱟᱦᱨᱮ ᱫᱤᱥᱚᱢ ᱡᱟᱦᱟᱸ ᱥᱮᱫ ᱜᱮ ᱪᱟᱞᱟᱜᱼᱟ ᱟᱹᱠᱤᱞ ᱟᱹᱠᱤᱞ ᱢᱤᱫᱴᱤᱡ ᱱᱚᱝᱠᱟᱱ ᱡᱤᱱᱤᱥ ᱠᱟᱱᱟ ᱡᱮ ᱢᱤᱫ ᱦᱚᱲ ᱡᱟᱦᱟᱸ ᱥᱮᱫ ᱵᱟᱦᱨᱮ ᱥᱮᱫ ᱫᱤᱥᱚᱢᱮ ᱪᱟᱞᱟᱜᱼᱟ ᱡᱮ ᱡᱚᱛᱚᱣᱟᱜ ᱮ ᱴᱷᱤᱠᱟᱹ ᱫᱟᱲᱮᱭᱟᱜᱼᱟ ᱡᱮ ᱱᱚᱣᱟ ᱫᱚ ᱱᱚᱰᱮ ᱢᱮᱱᱟᱜᱼᱟ ᱱᱚᱣᱟ ᱫᱚ ᱱᱚᱝᱠᱟᱱ ᱡᱤᱱᱤᱥ ᱠᱟᱱᱟ ᱚᱱᱟ ᱠᱷᱟᱹᱛᱤᱨ ᱥᱟᱱᱟᱢ ᱠᱚᱜᱮ ᱵᱚᱱ ᱱᱟᱥᱮ ᱱᱟᱥᱮ ᱟᱹᱠᱤᱞ ᱛᱟᱦᱮᱱ ᱠᱷᱟᱱ ᱫᱚ ᱟᱹᱠᱤᱞ ᱛᱟᱦᱮᱱ ᱠᱷᱟᱱ ᱫᱚ ᱡᱚᱛᱚ ᱦᱚᱲᱟᱜ ᱜᱮ ᱡᱮᱢᱚᱱ ᱵᱩᱫᱽᱫᱷᱤ ᱫᱤᱥᱟᱹ ᱦᱚᱸ ᱡᱟᱦᱟᱸ ᱥᱮᱫ ᱵᱚᱱ ᱪᱟᱞᱟᱜᱼᱟ ᱟᱨ ᱵᱟᱝ ᱡᱟᱦᱟᱸ ᱥᱮᱫ ᱵᱚᱱ ᱟᱫ ᱜᱚᱫᱚᱜ ᱨᱮᱦᱚᱸ ᱟᱹᱠᱤᱞ ᱛᱟᱦᱮᱱ ᱠᱷᱟᱱ ᱫᱚ ᱯᱟᱲᱦᱟᱣ ᱠᱟᱜ ᱠᱷᱟᱱᱮᱢ ᱡᱩᱫᱤ ᱟᱨ ᱜᱳᱴᱟ ᱫᱤᱥᱚᱢᱮᱢ ᱴᱷᱤᱠᱟᱹᱭᱮᱫᱼᱟ ᱵᱟᱝ ᱱᱚᱣᱟᱫᱚ ᱟᱞᱮ ᱫᱤᱥᱚᱢ ᱠᱟᱱᱟ ᱚᱱᱟ ᱠᱷᱟᱹᱛᱤᱨ ᱟᱹᱠᱤᱞ ᱢᱟᱱᱮ ᱟᱹᱠᱤᱞ ᱫᱚ ᱱᱚᱝᱠᱟᱱ ᱡᱤᱱᱤᱥ ᱠᱟᱱᱟ ᱡᱮ ᱡᱚᱛᱚ ᱵᱷᱚᱵᱤᱥᱥᱚᱛ ᱨᱮ ᱟᱢᱟᱜ ᱱᱤᱡᱮᱨ ᱞᱟᱹᱜᱤᱫ ᱟᱢᱟᱜ ᱱᱤᱡᱮ ᱡᱩᱫᱤ ᱟᱹᱠᱤᱞ ᱜᱮᱭᱟᱱ ᱛᱟᱢ ᱛᱟᱦᱮᱱ ᱠᱷᱟᱱ ᱡᱟᱦᱟᱸ ᱥᱮᱫ ᱡᱟᱱᱟᱜ ᱦᱚᱢ ᱪᱮᱠᱟ ᱫᱟᱲᱮᱭᱟᱜᱼᱟ ᱟᱢᱟᱜ ᱵᱷᱚᱵᱤᱥᱥᱚᱛ ᱨᱮᱭᱟᱜ ᱡᱟᱦᱟᱱᱟᱜ ᱠᱟᱹᱢᱤ ᱦᱚᱢ ᱠᱟᱹᱢᱤ ᱫᱟᱲᱮᱭᱟᱜᱼᱟ ᱡᱮᱢᱚᱱ ᱟᱨ ᱟᱹᱠᱤᱞ ᱱᱚᱝᱠᱟᱱᱟ ᱡᱮ ᱟᱢ ᱵᱟᱨᱦᱮ ᱫᱤᱥᱚᱢ ᱪᱟᱞᱟᱜ ᱨᱮ ᱦᱚᱸ ᱡᱟᱦᱟᱸ ᱛᱤᱱᱟᱹᱜ ᱥᱟᱺᱜᱤᱧᱮᱢ ᱪᱟᱞᱟᱜ ᱨᱮ ᱦᱚᱸ ᱡᱮ ᱟᱢᱟᱜ ᱫᱤᱥᱚᱢ ᱟᱢᱟᱜ ᱡᱟᱱᱟᱢ ᱫᱤᱥᱚᱢ ᱫᱚᱢ ᱦᱮᱡ ᱨᱩᱣᱟᱹᱲ ᱫᱟᱲᱮᱭᱟᱜᱼᱟ ᱟᱨ ᱫᱟᱨᱮ ᱦᱚᱸ ᱡᱩᱫᱤ ᱢᱤᱫᱴᱤᱡᱮᱢ ᱦᱟᱨᱟ ᱠᱟᱜᱼᱟ ᱟᱹᱠᱤᱞ ᱜᱮᱭᱟᱱ ᱛᱟᱦᱮᱱ ᱛᱩᱞᱩᱡ ᱡᱟᱦᱟᱱᱟᱜ ᱫᱷᱟᱨᱟ ᱧᱚᱜ ᱱᱚᱝᱠᱟᱱᱟᱜ ᱠᱩᱫᱽ ᱫᱟᱨᱮ ᱠᱚ ᱦᱟᱨᱟ ᱞᱮᱠᱷᱟᱱ ᱚᱱᱟ ᱥᱮᱬᱟ ᱠᱟᱛᱮᱫ ᱡᱚᱢ ᱫᱟᱲᱮᱭᱟᱜᱼᱟ ᱚᱱᱟ ᱢᱤᱫ ᱴᱤᱡ ᱟᱹᱠᱤᱞ ᱚᱱᱟ ᱢᱤᱫᱴᱤᱡ ᱟᱹᱰᱤ ᱢᱟᱨᱟᱝ ᱡᱤᱱᱤᱥ ᱦᱚᱸ ᱠᱟᱱᱟ ᱪᱮ ᱟᱹᱠᱤᱞ ᱫᱚ ᱱᱚᱝᱠᱟᱱᱟᱜ ᱡᱮ ᱟᱵᱚ ᱡᱟᱦᱟᱸ ᱵᱷᱚᱵᱤᱥᱥᱚᱛ ᱞᱟᱹᱜᱤᱫ ᱢᱟᱱᱮ ᱡᱟᱦᱟᱸ ᱛᱤᱥ ᱦᱟᱲᱟᱢ ᱫᱩᱲᱩᱢᱚᱜ ᱫᱷᱟᱹᱵᱤᱡ ᱡᱮ ᱵᱚᱱ ᱪᱮᱥᱴᱟᱭᱟ ᱵᱚᱱ ᱮᱱᱠᱷᱟᱱ ᱫᱚ ᱱᱤᱦᱟᱹᱛᱮ ᱦᱩᱭᱩᱜᱼᱟ ᱟᱹᱠᱤᱞ ᱢᱟᱱᱮ ᱟᱵᱚ ᱫᱚ ᱡᱟᱦᱟᱸ ᱛᱤᱱᱟᱹᱜ ᱜᱮ ᱡᱟᱦᱟᱸᱭᱟᱜ ᱜᱮᱭᱟᱱ ᱥᱮᱭᱟᱱ ᱛᱟᱦᱮᱱᱟ ᱥᱮ ᱵᱷᱚᱵᱤᱥᱥᱚᱛ ᱨᱮ ᱴᱷᱤᱠᱟᱹ ᱫᱟᱲᱮᱭᱟᱜᱼᱟ ᱤᱧ ᱫᱚ ᱱᱚᱝᱠᱟ ᱱᱚᱣᱟᱧ ᱱᱚᱝᱠᱟ ᱞᱮᱠᱷᱟᱱ ᱱᱚᱝᱠᱟ ᱪᱮᱨᱦᱟ ᱫᱷᱟᱨᱟᱛᱮᱧ ᱛᱟᱦᱮᱱᱟ ᱚᱱᱟ ᱜᱮᱠᱚ ᱢᱮᱱᱟ ᱟᱹᱠᱤᱞ